ᱨᱚᱢᱮᱥᱫᱟ ᱜᱟᱯᱟ ᱤᱧ ᱠᱳᱞᱠᱟᱛᱟᱧ ᱪᱟᱞᱟᱜᱼᱟ ᱢᱤᱫᱴᱮᱱ ᱠᱟᱹᱢᱤᱨᱮ ᱟᱹᱰᱤ ᱮᱢᱟᱨᱡᱮᱱᱥᱤ ᱠᱟᱹᱢᱤ ᱠᱟᱱ ᱛᱤᱧᱟᱹ ᱟᱫᱚ ᱟᱢᱫᱚ ᱚᱱᱟ ᱞᱟᱹᱜᱤᱫ ᱤᱧ ᱯᱷᱳᱱ ᱟᱫ ᱢᱮᱭᱟ ᱡᱮ ᱟᱢᱟᱜ ᱜᱟᱹᱰᱤ ᱢᱮᱱᱟᱜ ᱛᱟᱢᱟ ᱟᱫᱚ ᱚᱱᱟ ᱜᱟᱹᱰᱤ ᱵᱷᱟᱲᱟᱢ ᱮᱢᱟᱣᱟᱠᱚ ᱠᱟᱱᱟ ᱛᱳ ᱚᱱᱟᱧ ᱟᱸᱡᱚᱢ ᱟᱠᱟᱫᱼᱟ ᱤᱧᱠᱚ ᱞᱟᱹᱭ ᱟᱫᱤᱧᱟ ᱟᱫᱚ ᱟᱢᱟᱜ ᱜᱟᱹᱰᱤ ᱜᱤᱧ ᱵᱷᱟᱲᱟᱧ ᱦᱟᱛᱟᱣᱟ ᱟᱫᱚ ᱱᱚᱭᱴᱟ ᱡᱚᱠᱷᱚᱱ ᱤᱧ ᱤᱴᱟᱦᱟᱨ ᱠᱷᱚᱱ ᱨᱟᱭᱜᱚᱸᱡᱽ ᱤᱧ ᱦᱤᱡᱩᱜᱼᱟ ᱥᱴᱮᱥᱚᱱ ᱨᱮ ᱚᱸᱰᱮ ᱦᱮᱡ ᱠᱟᱛᱮᱫ ᱨᱮᱹᱞ ᱛᱮ ᱤᱧ ᱨᱟᱭᱜᱚᱸᱡᱽ ᱠᱷᱚᱱ ᱠᱳᱞᱠᱟᱛᱟᱧ ᱪᱟᱞᱟᱜᱼᱟ ᱟᱫᱚ ᱟᱢ ᱱᱤᱭᱟᱹ ᱴᱟᱭᱤᱢ ᱨᱮ ᱡᱩᱫᱤ ᱯᱷᱨᱤᱢ ᱦᱩᱭᱩᱜ ᱠᱷᱟᱱ ᱛᱟᱦᱚᱞᱮ ᱤᱧ ᱤᱫᱤᱭᱤᱧ ᱢᱮ ᱚᱱᱠᱟ ᱞᱟᱦᱟ ᱠᱷᱚᱱ ᱜᱮᱢ ᱦᱤᱡᱩᱜᱼᱟ ᱵᱟᱝᱠᱷᱟᱱ ᱚᱱᱟ ᱴᱨᱮᱱ ᱴᱟᱭᱤᱢ ᱫᱚ ᱵᱟᱹᱧ ᱥᱟᱵ ᱫᱟᱲᱮᱭᱟᱜᱼᱟ ᱚᱱᱟ ᱵᱩᱡᱷᱟᱹᱣ ᱴᱷᱤᱠ ᱠᱟᱛᱮᱫ ᱤᱧ ᱦᱟᱸᱜ ᱮᱢ ᱞᱟᱹᱭ ᱤᱧᱟᱹ ᱡᱮ ᱪᱮᱫ ᱥᱩᱵᱤᱫᱷᱟ ᱚᱥᱩᱵᱤᱫᱷᱟ ᱦᱩᱭᱩᱜ ᱠᱟᱱ ᱛᱟᱢᱟ ᱥᱮ ᱵᱟᱝ ᱟᱨ ᱵᱟᱝ ᱦᱩᱭᱩᱜ ᱠᱷᱟᱱ ᱨᱮᱦᱚᱸᱢ ᱞᱟᱹᱭ ᱤᱧᱟᱹ ᱡᱮ ᱵᱟᱝ ᱦᱩᱭᱩᱜ ᱛᱤᱧᱟᱹ ᱤᱧᱟᱹᱜ